ᱤᱧᱟᱹᱜ ᱜᱟᱛᱟᱠ ᱨᱤᱱ ᱛᱤᱨᱞᱟᱹ ᱠᱚ ᱫᱚ ᱚᱠᱛᱚ ᱱᱟᱹᱯᱤᱛ ᱦᱟᱥᱯᱟᱛᱟᱞ ᱥᱮ ᱟᱥᱟ ᱫᱤᱫᱤᱢᱩᱱᱤ ᱛᱟᱠᱚ ᱴᱷᱮᱱ ᱪᱟᱞᱟᱣ ᱦᱩᱭᱩᱜ ᱛᱟᱠᱚᱣᱟ ᱰᱟᱠᱴᱟᱨᱟᱜ ᱠᱟᱛᱷᱟ ᱞᱮᱠᱟᱛᱮ ᱨᱟᱱ ᱠᱚ ᱴᱷᱤᱠ ᱚᱠᱛᱚ ᱨᱮ ᱡᱚᱢ ᱞᱟᱹᱠᱛᱤᱜ ᱼᱟ ᱪᱟᱸᱫᱚ ᱛᱮᱭᱟᱜ ᱚᱠᱛᱚ ᱛᱤᱨᱞᱟᱹ ᱠᱚ ᱫᱚ ᱵᱚᱝᱜᱟ ᱵᱩᱨᱩ ᱛᱷᱟᱱ ᱪᱟᱞᱟᱜ ᱫᱚ ᱢᱟᱱᱟ ᱜᱮᱭᱟ ᱫᱷᱚᱨᱚᱢ ᱟᱠᱷᱲᱟ ᱦᱚᱸ ᱵᱟᱠᱚ ᱪᱟᱞᱟᱜᱼᱟ ᱡᱟᱦᱟᱸ ᱠᱚᱨᱮ ᱥᱚᱵᱡᱤ ᱵᱟᱟᱜᱟᱱ ᱢᱮᱱᱟᱜᱼᱟ ᱚᱱᱟ ᱠᱚᱫᱚ ᱵᱚᱞᱚᱱ ᱵᱟᱝ ᱜᱟᱱᱚᱜᱼᱟ ᱥᱟᱯᱷᱟ ᱥᱟᱯᱷᱤ ᱟᱨ ᱥᱟᱶᱟᱨ ᱞᱟᱹᱜᱤᱫ ᱛᱮᱫᱚ ᱚᱠᱛᱚ ᱱᱟᱹᱯᱤᱛ ᱩᱢ ᱱᱟᱲᱠᱟ ᱚᱠᱛᱮ ᱚᱠᱛᱮ ᱡᱚᱢ ᱧᱩ ᱦᱚᱨᱚᱜ ᱵᱟᱸᱫᱮ ᱞᱩᱜᱽᱲᱤ ᱫᱚᱛᱚ ᱠᱚ ᱥᱟᱵᱟᱱ ᱵᱟᱝ ᱠᱷᱟᱱ ᱥᱟᱵᱩᱱ ᱜᱩᱲᱤᱭᱟᱛᱮ ᱥᱟᱯᱷᱟ ᱥᱟᱯᱷᱤ ᱫᱚᱦᱚ ᱦᱩᱭᱩᱜᱼᱟ